ᱤᱧ ᱤᱧᱫᱚ ᱟᱞᱮ ᱚᱲᱟᱜ ᱨᱮ ᱩᱛᱩ ᱵᱟᱲᱟ ᱠᱟᱜᱼᱟ ᱡᱮ ᱟᱹᱞᱤᱧᱟᱜ ᱵᱟᱲᱜᱮ ᱨᱮ ᱵᱮᱸᱜᱟᱲ ᱞᱤᱧ ᱪᱟᱥ ᱠᱟᱜᱼᱟ ᱚᱱᱟ ᱵᱮᱸᱜᱟᱲ ᱜᱚᱫ ᱟᱹᱜᱩ ᱠᱟᱛᱮᱫ ᱤᱧ ᱥᱩᱱᱩᱢ ᱜᱚᱫᱽ ᱟᱹᱜᱩ ᱠᱟᱛᱮᱫ ᱤᱧ ᱩᱛᱩ ᱠᱮᱫᱟ ᱥᱩᱱᱩᱢ ᱤᱧ ᱞᱟᱜᱟᱣ ᱟᱫᱟ ᱟᱨ ᱯᱨᱚᱛᱷᱚᱢ ᱨᱮ ᱞᱩᱭᱦᱟᱹ ᱨᱮ ᱥᱩᱱᱩᱢᱤᱧ ᱞᱟᱜᱟᱣ ᱠᱮᱫᱟ ᱛᱟᱨᱯᱚᱨᱮ ᱢᱟᱹᱨᱤᱪ ᱤᱭᱟᱹ ᱯᱮᱸᱭᱟᱡᱽ ᱤᱧ ᱠᱷᱟᱡᱚ ᱠᱮᱫᱟ ᱯᱮᱸᱭᱟᱡᱽ ᱠᱷᱟᱡᱚ ᱠᱟᱛᱮᱫ ᱢᱟᱹᱨᱤᱪ ᱤᱧ ᱞᱟᱜᱟᱣ ᱠᱮᱫᱟ ᱢᱟᱹᱨᱤᱪ ᱢᱟᱹᱨᱤᱪ ᱞᱟᱜᱟᱣ ᱠᱟᱛᱮᱫ ᱢᱚᱥᱞᱟ ᱟᱫᱷᱮ ᱡᱚᱛᱚᱧ ᱞᱟᱜᱟᱣ ᱟᱫᱟ ᱯᱟᱸᱪ ᱢᱤᱱᱤᱴ ᱞᱟᱜᱟᱣ ᱛᱟᱦᱮᱸ ᱞᱚᱞᱚ ᱠᱟᱛᱮᱫ ᱚᱱᱟ ᱫᱚ ᱩᱛᱩᱣᱟᱜ ᱵᱮᱸᱜᱟᱲ ᱤᱧ ᱠᱷᱟᱫᱽᱞᱮ ᱠᱮᱫᱟ ᱵᱮᱸᱜᱟᱲ ᱠᱷᱟᱫᱽᱞᱮ ᱠᱟᱛᱮᱫ ᱢᱤᱫ ᱜᱷᱟᱹᱲᱤᱡ ᱫᱟᱜ ᱤᱧ ᱞᱟᱜᱟᱣ ᱟᱫᱟ ᱚᱞᱯᱚ ᱯᱚᱨᱤᱢᱟᱱ ᱨᱮ ᱚᱱᱟ ᱚᱞᱯᱚ ᱯᱚᱨᱤᱢᱟᱱᱮ ᱫᱟᱜ ᱞᱟᱜᱟᱣ ᱠᱟᱛᱮᱫ ᱤᱧ ᱯᱚᱴᱚᱢ ᱠᱮᱫᱟ ᱰᱷᱟᱠᱱᱤᱡ ᱛᱮ ᱰᱷᱟᱹᱠᱱᱤᱡ ᱛᱮ ᱯᱚᱴᱚᱢ ᱠᱟᱛᱮᱫ ᱞᱚᱞᱚᱭᱮᱱᱟ ᱦᱟᱞᱠᱟ ᱧᱚᱜ ᱞᱚᱞᱚ ᱧᱚᱜᱼᱱᱟ ᱛᱟᱨᱯᱚᱨᱮᱧ ᱰᱷᱟᱹᱠᱱᱤᱡ ᱤᱧ ᱚᱴᱟᱜ ᱠᱮᱫᱟ ᱰᱷᱟᱹᱠᱱᱤᱡ ᱚᱴᱟᱜ ᱠᱟᱛᱮᱫ ᱤᱧ ᱜᱷᱟᱱᱴᱟ ᱠᱮᱫᱟ ᱜᱷᱟᱱᱴᱟ ᱠᱟᱛᱮᱫ ᱤᱧ ᱟᱨᱦᱚᱸ ᱛᱷᱚᱲᱟᱜᱟᱱ ᱫᱟᱜ ᱤᱧ ᱫᱩᱞ ᱟᱫᱟ ᱚᱞᱯᱚ ᱯᱚᱨᱤᱢᱟᱱ ᱨᱮ ᱫᱟᱜ ᱤᱧ ᱫᱩᱞ ᱟᱫᱟ ᱫᱟᱜ ᱫᱩᱞ ᱠᱟᱛᱮᱫ ᱤᱧ ᱚᱱᱟᱫᱩᱧ ᱯᱚᱴᱚᱢ ᱠᱮᱫᱟ ᱯᱚᱴᱚᱢ ᱠᱟᱛᱮᱫ ᱚᱱᱟ ᱫᱩᱧ ᱴᱷᱮᱠᱟᱣ ᱤᱧ ᱴᱷᱮᱠᱟᱣ ᱟᱫᱟ ᱴᱷᱮᱠᱟᱣ ᱠᱟᱛᱮᱫ ᱦᱮᱰᱮᱡ ᱱᱟ ᱟᱫᱷ ᱜᱷᱚᱱᱴᱟ ᱜᱟᱱ ᱫᱟᱜ ᱞᱟᱜᱟᱜ ᱴᱷᱮᱠᱟᱣ ᱠᱟᱛᱮᱫ ᱤᱧ ᱚᱱᱟᱫᱚ ᱦᱮᱰᱮᱡᱱᱟ ᱛᱟᱨᱯᱚᱨᱮ ᱚᱱᱟᱫᱚ ᱞᱚᱞᱚᱭᱱᱟ ᱞᱚᱞᱚ ᱠᱟᱛᱮᱫ ᱚᱱᱟ ᱫᱚ ᱴᱷᱮᱠᱟᱣ ᱞᱮᱫᱟᱹᱧ ᱟᱫᱷᱜᱷᱚᱱᱴᱟ ᱜᱟᱱ ᱟᱸᱡᱮᱫ ᱱᱟ ᱛᱟᱨᱯᱚᱨᱮ ᱚᱱᱟᱫᱩᱧ ᱯᱷᱮᱰ ᱠᱮᱫᱟ ᱯᱷᱮᱰ ᱠᱟᱛᱮᱫ ᱚᱱᱟᱫᱚ ᱡᱚᱛᱚ ᱦᱚᱲᱜᱮ ᱦᱚᱦᱚ ᱡᱟᱣᱨᱟ ᱠᱟᱛᱮᱫ ᱚᱱᱟᱫᱚ ᱫᱟᱠᱟ ᱨᱮ ᱫᱟᱠᱟ ᱞᱩ ᱠᱟᱛᱮᱫ ᱚᱱᱟᱨᱮ ᱵᱟᱹᱴᱤ ᱫᱚᱦᱚ ᱠᱟᱛᱮᱫ ᱚᱱᱟᱫᱚ ᱡᱚᱛᱚ ᱦᱚᱲᱤᱧ ᱞᱩ ᱟᱫ ᱞᱮᱭᱟ ᱛᱟᱨᱯᱚᱨᱮ ᱚᱱᱟᱫᱚ ᱡᱚᱛᱚ ᱦᱚᱲᱞᱮ ᱡᱚᱢ ᱠᱮᱫᱟ ᱛᱟᱨᱯᱚᱨᱮ ᱚᱱᱟ ᱵᱮᱸᱜᱟᱲ ᱩᱛᱩ ᱡᱚᱢ ᱠᱟᱛᱮᱫ ᱟᱞᱮ ᱚᱲᱟᱜ ᱨᱮᱱ ᱦᱚᱲ ᱡᱚᱛᱚ ᱜᱮ ᱢᱚᱡᱽ ᱞᱮ ᱵᱩᱡᱷᱟᱹᱣ ᱠᱮᱫᱟ ᱟᱨ ᱟᱹᱰᱤ ᱜᱮ ᱥᱤᱵᱤᱞ ᱛᱟᱦᱮᱸ ᱠᱟᱱᱟ ᱟᱨ ᱟᱹᱰᱤ ᱢᱚᱡᱽ ᱜᱮ ᱟᱹᱭᱠᱟᱹᱜ ᱠᱟᱱᱟ ᱡᱚᱛᱚ ᱦᱚᱲᱜᱮ ᱢᱚᱡᱽ ᱞᱮ ᱵᱩᱡᱷᱟᱹᱣ ᱠᱮᱫᱟ